ᱤᱧ ᱯᱟᱸᱪ ᱜᱚᱴᱟᱱ ᱫᱤᱥᱚᱢ ᱨᱮᱱᱟᱝ ᱧᱩᱛᱩᱢ ᱤᱧ ᱞᱟᱹᱭ ᱥᱚᱫᱚᱨᱮᱫᱟ ᱡᱟᱦᱟᱸ ᱫᱚ ᱟᱵᱚ ᱠᱚ ᱩᱛᱛᱚᱨ ᱱᱟᱠᱷᱟ ᱨᱮ ᱢᱮᱱᱟᱜᱼᱟ ᱵᱷᱩᱴᱟᱹᱱ ᱟᱨ ᱛᱤᱵᱵᱚᱛ ᱟᱨ ᱯᱟᱠᱤᱥᱛᱟᱱ ᱟᱨ ᱵᱟᱨᱭᱟ ᱫᱚ ᱢᱤᱫᱴᱟᱝ ᱦᱩᱭᱩᱜ ᱠᱟᱱᱟ ᱫᱚᱪᱪᱷᱤᱱ ᱨᱮ ᱥᱨᱤᱞᱚᱝᱠᱟ ᱟᱨ ᱟᱨ ᱵᱟᱝᱞᱟᱫᱮᱥ ᱱᱤᱭᱟᱹ ᱠᱚᱜᱮ ᱫᱤᱥᱚᱢ ᱨᱮᱱᱟᱝ ᱯᱟᱸᱪ ᱜᱚᱴᱟᱱ ᱧᱩᱛᱩᱢ ᱫᱚ ᱦᱩᱭᱩᱜ ᱠᱟᱱᱟ